ᱚᱠᱟ ᱞᱮᱠᱟᱨᱮ ᱦᱟᱹᱠᱩ ᱥᱟᱵ ᱤᱧ ᱪᱟᱞᱟᱜ ᱠᱟᱱᱟ ᱤᱧ ᱪᱟᱞᱟᱜ ᱠᱟᱱᱟ ᱤᱧᱟᱹᱜ ᱥᱟᱯᱟᱵ ᱟᱜ ᱫᱚ ᱦᱩᱭᱩᱜ ᱠᱟᱱ ᱛᱤᱧᱟᱹ ᱠᱩᱰᱤ ᱥᱟᱭᱨᱟ ᱛᱷᱟᱹᱨᱤ ᱵᱟᱞᱴᱤᱱ ᱚᱱᱟ ᱠᱚᱧ ᱤᱫᱤᱭᱮᱫ ᱛᱟᱦᱮᱸᱜᱼᱟ ᱚᱱᱟ ᱵᱚᱫᱚᱞ ᱟᱠᱟᱱᱟ ᱚᱱᱟ ᱛᱟᱭᱱᱚᱢ ᱱᱮᱛᱟᱨ ᱫᱚ ᱛᱷᱟᱹᱨᱤ ᱦᱚᱸᱵᱟᱝ ᱪᱟᱞᱟᱜ ᱠᱟᱱᱟ ᱪᱷᱟᱭᱨᱟ ᱦᱚᱸ ᱵᱟᱠᱚ ᱤᱫᱤᱭᱫᱟ ᱪᱮᱫᱟᱜ ᱥᱮᱵᱟᱝ ᱱᱮᱛᱟᱨ ᱫᱚ ᱱᱮᱛᱟᱨᱟᱜ ᱡᱩᱜᱽ ᱨᱮᱫᱚ ᱪᱮᱫᱟᱜ ᱥᱮᱵᱟᱝ ᱱᱮᱛᱟᱨ ᱫᱚ ᱱᱟᱣᱟ ᱜᱮ ᱨᱟᱠᱟᱵ ᱟᱠᱟᱱᱟ ᱦᱩᱱᱰᱟ ᱯᱟᱢ ᱚᱱᱟ ᱦᱩᱱᱰᱟ ᱯᱟᱢ ᱛᱮ ᱫᱟᱜ ᱠᱚ ᱦᱤᱸᱡᱤᱫ ᱫᱟ ᱚᱱᱟᱛᱮ ᱛᱷᱟᱹᱨᱤ ᱵᱟᱹᱱᱴᱤᱱ ᱦᱚᱸ ᱟᱨ ᱵᱟᱝ ᱞᱟᱜᱟᱜ ᱠᱟᱱᱟ